ᱤᱧ ᱚᱲᱟᱜ ᱨᱮ ᱡᱚᱢ ᱤᱧ ᱠᱩᱥᱤᱭᱟᱜᱼᱟ ᱯᱩᱨᱤᱥᱠᱟᱨ ᱪᱷᱤᱢᱪᱷᱟᱢ ᱡᱟᱭᱜᱟ ᱨᱮ ᱡᱚᱢ ᱤᱧ ᱠᱩᱥᱤᱭᱟᱜᱼᱟ ᱡᱩᱫᱤ ᱵᱟᱥᱠᱮ ᱫᱟᱠᱟ ᱟᱲᱟᱜ ᱵᱷᱟᱹᱡᱤ ᱵᱟᱝᱠᱷᱟᱱ ᱦᱟᱣᱨᱤᱫ ᱛᱮᱱᱟᱜ ᱟᱨ ᱵᱟᱝᱠᱷᱟᱱ ᱠᱟᱴᱠᱚᱢ ᱨᱤᱫ ᱛᱟᱦᱮᱱᱟ ᱟᱹᱰᱤ ᱜᱮ ᱱᱟᱯᱟᱭᱚᱜᱼᱟ ᱵᱟᱥᱠᱮ ᱫᱟᱠᱟ ᱟᱨ ᱠᱟᱴᱠᱚᱢ ᱨᱤᱫ ᱵᱟᱝᱠᱷᱟᱱ ᱢᱩᱱᱜᱟᱹ ᱟᱲᱟᱜ ᱵᱷᱟᱹᱡᱤ ᱥᱟᱞᱟᱜ ᱟᱹᱰᱤ ᱡᱩᱨ ᱡᱚᱢ ᱤᱧ ᱠᱩᱥᱤᱭᱟᱜᱼᱟ ᱟᱨ ᱡᱮᱫᱤᱱ ᱡᱮᱞ ᱦᱟᱹᱠᱩ ᱵᱮᱞᱮ ᱦᱩᱭ ᱞᱮᱱ ᱠᱷᱟᱱ ᱚᱲᱟᱜ ᱨᱮ ᱡᱚᱛᱚ ᱦᱚᱲ ᱢᱤᱫ ᱥᱟᱶᱛᱮ ᱫᱩᱲᱩᱵ ᱢᱤᱫ ᱠᱟᱛᱮᱜ ᱡᱚᱢ ᱟᱹᱰᱤ ᱡᱩᱨ ᱤᱧ ᱠᱩᱥᱤᱭᱟᱜᱼᱟ ᱦᱚᱜᱼᱚᱭ ᱱᱚᱝᱠᱟᱱ ᱡᱚᱢ ᱜᱮ ᱤᱧ ᱫᱩᱧ ᱠᱩᱥᱤᱭᱟᱜᱼᱟ